ᱤᱧ ᱯᱟᱲᱦᱟᱣ ᱥᱚᱢᱚᱭ ᱨᱮ ᱚᱱᱠᱟᱱ ᱫᱷᱚᱨᱚᱢ ᱠᱚᱨᱮᱱᱟᱜ ᱢᱟ ᱚᱱᱠᱟ ᱵᱟᱹᱧ ᱵᱟᱲᱟᱭ ᱞᱮᱜᱼᱟ ᱛᱳ ᱟᱸᱡᱚᱢ ᱠᱟᱜᱼᱟ ᱫᱷᱚᱨᱚᱢ ᱫᱚ ᱟᱹᱰᱤ ᱵᱮᱥᱟ ᱚᱱᱟᱫᱚ ᱦᱩᱭ ᱱᱟ ᱫᱷᱚᱨᱚᱢ ᱡᱟᱦᱟᱸ ᱟᱵᱚ ᱫᱷᱚᱨᱚᱢ ᱢᱮᱱ ᱞᱮᱠᱷᱟᱱ ᱫᱚ ᱵᱚᱸᱜᱟ ᱵᱳᱨᱳ ᱜᱮ ᱦᱟᱸᱜ ᱚᱠᱚᱭ ᱚᱠᱟ ᱵᱚᱸᱜᱟᱭ ᱚᱠᱟ ᱵᱚᱱ ᱠᱟᱱᱟ ᱮᱱᱠᱷᱟᱱ ᱚᱱᱟ ᱠᱷᱟᱹᱛᱤᱨ ᱫᱷᱚᱨᱚᱢ ᱢᱟ ᱚᱠᱚᱭ ᱚᱠᱟ ᱫᱷᱚᱨᱚᱢ ᱪᱮᱫ ᱠᱟᱱᱟ ᱚᱱᱟ ᱢᱟ ᱵᱟᱹᱞᱤᱧ ᱞᱟᱹᱭ ᱫᱟᱲᱮᱭᱟᱜ ᱠᱟᱱᱟ ᱛᱳ ᱟᱹᱞᱤᱧ ᱞᱤᱧ ᱠᱩᱥᱤᱭᱟᱜᱼᱟ ᱱᱤᱱᱟᱹᱜ ᱵᱚᱸᱜᱟ ᱵᱳᱨᱳ ᱟᱵᱚ ᱵᱚᱱ ᱥᱮᱵᱟ ᱫᱟᱲᱮᱭᱟᱠᱚ ᱠᱟᱱᱟ ᱡᱟᱦᱟᱸᱭ ᱜᱮ ᱢᱮᱱᱟᱜ ᱟᱠᱟᱫ ᱠᱚᱣᱟ ᱟᱵᱚ ᱱᱚᱣᱟ ᱫᱤᱥᱚᱢ ᱨᱮ ᱵᱚᱸᱜᱟ ᱵᱳᱨᱳ ᱢᱟ ᱟᱹᱰᱤᱜᱟᱱ ᱟᱠᱚ ᱟᱹᱰᱤ ᱰᱷᱮᱹᱨ ᱡᱚᱛᱚ ᱦᱚᱲ ᱢᱤᱫ ᱫᱷᱟᱣ ᱛᱮ ᱵᱚᱸᱜᱟ ᱵᱳᱨᱳ ᱡᱚᱛᱚ ᱵᱟᱵᱚ ᱥᱟᱴᱟᱣ ᱫᱟᱲᱮ ᱟᱠᱚ ᱠᱟᱱᱟ ᱚᱱᱟ ᱠᱚ ᱠᱷᱟᱹᱛᱤᱨ ᱦᱟᱹᱱᱤ ᱱᱟᱹᱭ ᱦᱟᱹᱴᱤᱧᱟ ᱠᱟᱣᱱᱟ ᱵᱚ ᱡᱚᱛᱚ ᱦᱚᱲ ᱛᱮ ᱩᱱᱠᱩ ᱫᱚ ᱵᱚᱸᱜᱟ ᱵᱳᱨᱳ ᱯᱮᱨᱮᱡ ᱠᱚᱜᱼᱟ ᱟᱨ ᱟᱹᱞᱤᱧ ᱚᱱᱟ ᱠᱷᱟᱹᱛᱤᱨ ᱩᱱᱠᱩ ᱵᱚᱸᱜᱟ ᱵᱳᱨᱳ ᱯᱮᱨᱮᱡ ᱠᱟᱛᱮᱫ ᱟᱹᱰᱤ ᱠᱩᱥᱤ ᱞᱤᱧ ᱵᱩᱡᱷᱟᱹᱣᱟ ᱡᱟᱦᱟᱸᱭ ᱜᱮ ᱟᱹᱞᱤᱧ ᱦᱚᱸ ᱚᱲᱟᱜ ᱨᱮ ᱠᱤ ᱡᱟᱦᱟᱸ ᱨᱮ ᱟᱵᱚ ᱢᱟᱨᱟᱝ ᱵᱩᱨᱩ ᱡᱟᱦᱮᱨ ᱟᱹᱭᱩ ᱠᱚ ᱩᱱᱠᱩ ᱠᱚᱠᱚ ᱵᱚᱸᱜᱟ ᱟᱠᱚ ᱠᱟᱱᱟ ᱢᱮᱱᱠᱷᱟᱱ ᱚᱱᱟ ᱟᱹᱞᱤᱧ ᱛᱮᱦᱚᱸ ᱵᱟᱹᱞᱤᱧ ᱵᱚᱸᱜᱟᱜᱼᱟ ᱵᱚᱸᱜᱟᱣᱟᱜ ᱟᱹᱞᱤᱧ ᱟᱸᱡᱚᱢ ᱛᱮᱞᱤᱧ ᱛᱤᱭᱳᱜ ᱠᱟᱜᱼᱟ ᱚᱱᱟᱜᱮ ᱟᱹᱞᱤᱧ ᱟᱹᱰᱤ ᱠᱩᱥᱤ ᱟᱨ ᱩᱱᱠᱩ ᱡᱟᱦᱟᱸ ᱵᱚᱱ ᱵᱚᱸᱜᱟ ᱠᱚ ᱠᱟᱱᱟ ᱩᱱᱠᱩ ᱜᱮ ᱟᱵᱚ ᱠᱚ ᱥᱟᱠᱷᱤᱭᱟ ᱛᱟᱵᱚᱱ ᱠᱟᱱᱟ ᱡᱚᱛᱚᱣᱟᱜ ᱠᱚ ᱜᱚᱲᱚ ᱟᱵᱚ ᱠᱟᱱᱟ ᱤᱱᱟᱹ ᱠᱷᱟᱹᱛᱤᱨ ᱟᱵᱚ ᱫᱚ ᱵᱚᱸᱜᱟ ᱵᱳᱨᱳ ᱱᱚᱣᱟ ᱫᱷᱚᱨᱚᱢ ᱡᱟᱦᱟᱸ ᱟᱵᱚ ᱵᱚ ᱥᱮᱵᱟ ᱟᱹᱜᱩ ᱠᱟᱜᱼᱟ ᱚᱱᱟ ᱫᱚ ᱛᱤᱥ ᱦᱚᱸ ᱵᱟᱵᱚ ᱵᱟᱹᱜᱤᱭᱟᱜᱼᱟ ᱟᱨ ᱥᱮᱵᱟ ᱨᱮᱜᱮ ᱵᱚ ᱛᱟᱦᱮᱸ ᱠᱚᱜᱼᱟ